ᱦᱮᱞᱳ ᱤᱧ ᱠᱷᱚᱧᱡᱚᱱᱯᱩᱨ ᱠᱷᱚᱱᱟᱜ ᱤᱧ ᱞᱟᱹᱭᱫᱟ ᱢᱮᱱᱫᱟᱹᱧ ᱡᱮ ᱱᱚᱶᱟ ᱨᱮᱥᱴᱩᱨᱮᱱᱴ ᱨᱮᱠᱤ ᱵᱤᱨᱭᱟᱱᱤ ᱧᱟᱢᱚᱜᱼᱟ ᱚ ᱛᱤᱱᱟᱹᱜ ᱠᱟᱛᱮᱜ ᱯᱞᱮᱴ ᱟᱪᱪᱷᱟ ᱛᱟᱦᱚᱞᱮ ᱵᱟᱨ ᱯᱞᱮᱴ ᱤᱧ ᱦᱟᱛᱟᱣᱟ ᱚᱰᱟᱨ ᱫᱟᱹᱧ ᱠᱷᱚᱧᱡᱚᱱᱯᱩᱨ ᱨᱳᱰ ᱥᱩᱪᱚᱱᱟ ᱥᱟᱢᱱᱮ ᱟᱜᱩ ᱦᱚᱴᱚ ᱠᱟᱜᱢᱮ